ᱦᱮᱸ ᱦᱮᱸ ᱜᱮᱢᱠᱮ ᱡᱚᱦᱟᱨ ᱜᱮ ᱡᱚᱦᱟᱨ ᱜᱮ ᱡᱚᱦᱟᱨ ᱜᱮ ᱦᱮᱸ ᱜᱚᱢᱠᱮ ᱡᱚᱦᱟᱨ ᱜᱮ ᱦᱮᱸ ᱟᱢ ᱟᱹᱰᱤ ᱟᱹᱰᱤ ᱥᱟᱨᱦᱟᱣ ᱴᱷᱤᱠ ᱟᱹᱰᱤ ᱡᱚᱛᱷᱟᱛ ᱠᱩᱠᱞᱤ ᱠᱟᱱ ᱜᱮᱭᱟ ᱟᱨ ᱱᱚᱣᱟ ᱠᱚ ᱞᱟᱹᱠᱛᱤ ᱠᱟᱱ ᱜᱮᱭᱟ ᱡᱮᱢᱚᱱ ᱟᱛᱳ ᱫᱤᱥᱚᱢ ᱨᱮᱱᱟᱜ ᱵᱚᱱ ᱧᱮᱞ ᱮᱫ ᱠᱚᱣᱟ ᱨᱳᱡᱽᱜᱟᱨ ᱨᱮᱱᱟᱜ ᱡᱟᱦᱟᱸ ᱥᱨᱳᱫᱷ ᱡᱟᱦᱟᱸ ᱢᱮᱱᱟᱜᱼᱟ ᱚᱱᱟ ᱠᱚᱫᱚ ᱠᱷᱟᱥ ᱠᱟᱨᱛᱮ ᱧᱮᱞᱚᱜ ᱠᱟᱱᱟ ᱪᱟᱥᱵᱟᱥ ᱟᱨ ᱱᱟᱞᱦᱟ ᱛᱩᱢᱟᱹᱞ ᱡᱟᱦᱟᱸ ᱵᱩᱨᱩ ᱠᱚᱨᱮᱱᱟᱜ ᱡᱟᱦᱟᱸ ᱟᱲᱟᱜ ᱥᱟᱠᱟᱢ ᱱᱤᱭᱟᱹ ᱠᱚ ᱫᱷᱟᱨᱟ ᱢᱮᱱᱟᱜᱼᱟ ᱟᱨ ᱱᱤᱛᱚᱝ ᱫᱚ ᱱᱚᱝᱠᱟ ᱦᱚᱸ ᱧᱮᱞᱚᱜᱚᱜ ᱠᱟᱱᱟ ᱠᱤᱪᱷᱩ ᱜᱚᱴᱟᱝ ᱚᱱᱟ ᱠᱚ ᱪᱷᱟᱰᱟ ᱠᱟᱛᱮᱫ ᱴᱟᱠᱟ ᱯᱚᱭᱥᱟ ᱟᱨᱡᱟᱣ ᱞᱟᱹᱜᱤᱫ ᱛᱮ ᱵᱟᱦᱨᱮ ᱠᱚᱦᱚᱸ ᱠᱚ ᱪᱟᱞᱟᱜ ᱠᱟᱱ ᱛᱟᱵᱚᱱᱟ ᱡᱩᱣᱟᱹᱱ ᱠᱚ ᱠᱷᱟᱥ ᱠᱟᱨᱛᱮ ᱱᱩᱠᱩ ᱚᱞᱚᱜ ᱯᱟᱲᱦᱟᱣ ᱡᱟᱦᱟᱸ ᱨᱳᱡᱽᱜᱟᱨ ᱱᱚᱣᱟ ᱠᱚ ᱵᱟᱝᱠᱚ ᱧᱟᱢᱮᱫᱼᱟ ᱚᱱᱟᱛᱮ ᱵᱟᱦᱨᱮ ᱫᱤᱥᱚᱢ ᱡᱮᱢᱚᱱ ᱯᱨᱚᱫᱮᱥ ᱠᱟᱹᱢᱤ ᱡᱮᱢᱚᱱ ᱵᱮᱝᱜᱟᱞᱳᱨ ᱠᱚ ᱜᱩᱡᱽᱨᱟᱴ ᱠᱚ ᱢᱩᱢᱵᱟᱭ ᱠᱚ ᱪᱮᱱᱱᱟᱭ ᱠᱚ ᱱᱚᱝᱠᱟᱱ ᱱᱚᱝᱠᱟᱱ ᱥᱚᱦᱚᱨ ᱵᱟᱡᱟᱨ ᱠᱚᱠᱚ ᱪᱟᱞᱟᱜ ᱠᱟᱱᱟ ᱟᱫᱚ ᱰᱷᱮᱨ ᱠᱟᱨᱛᱮ ᱧᱮᱞᱚᱜ ᱠᱟᱱᱟ ᱱᱚᱣᱟ ᱟᱛᱳ ᱫᱤᱥᱚᱢ ᱠᱚᱢᱟ ᱡᱟᱦᱟᱸ ᱱᱟᱦᱟᱸᱜ ᱟᱵᱚᱣᱟᱜ ᱡᱟᱦᱟᱸ ᱢᱮᱱᱟᱜ ᱠᱟᱫᱟ ᱚᱱᱟ ᱢᱟ ᱪᱟᱹᱥᱤ ᱠᱚᱜᱮ ᱠᱚ ᱛᱟᱦᱮᱸ ᱠᱟᱱᱟ ᱟᱨ ᱢᱮᱱᱟᱜ ᱟᱠᱟᱫ ᱠᱚᱜᱮᱭᱟ ᱪᱟᱥᱵᱟᱥ ᱜᱮ ᱪᱟᱥᱵᱟᱥ ᱡᱟᱦᱟᱸ ᱞᱮᱠᱟ ᱚᱱᱠᱟ ᱫᱚ ᱵᱟᱝ ᱦᱩᱭᱩᱜᱚᱜ ᱠᱟᱱᱟ ᱡᱟᱦᱟᱸ ᱫᱚ ᱯᱟᱹᱦᱤᱞ ᱞᱮᱠᱟ ᱛᱮᱜᱮ ᱠᱚ ᱪᱟᱥᱵᱟᱥ ᱮᱫᱼᱟ ᱟᱫᱚ ᱱᱚᱰᱮ ᱵᱚᱱ ᱧᱮᱞ ᱠᱚᱣᱟ ᱱᱤᱛᱚᱝ ᱢᱳᱴᱟᱢᱩᱴᱤ ᱥᱟᱭ ᱠᱟᱬᱟ ᱜᱮᱞ ᱯᱟᱨᱥᱮᱱ ᱜᱟᱱ ᱡᱩᱣᱟᱹᱱ ᱠᱚᱫᱚ ᱵᱟᱦᱨᱮ ᱥᱮᱫ ᱜᱮᱠᱚ ᱪᱟᱞᱟᱜ ᱠᱟᱱᱟ ᱟᱨ ᱟᱨ ᱱᱚᱣᱟ ᱪᱟᱥ ᱠᱚᱦᱚᱸ ᱱᱚᱣᱟ ᱢᱟ ᱢᱚᱲᱥᱩᱢ ᱟᱫᱷᱟᱨ ᱛᱮᱜᱮ ᱱᱟᱦᱟᱸᱜ ᱦᱩᱭᱩᱜᱚᱜ ᱠᱟᱱᱟ ᱰᱷᱮᱨ ᱠᱟᱨᱛᱮ ᱪᱟᱥ ᱫᱟᱜ ᱠᱚᱨᱮᱱᱟᱜ ᱵᱮᱵᱚᱥᱛᱷᱟ ᱵᱟᱹᱪᱩᱜ ᱟᱱᱟ ᱱᱚᱜᱼᱚ ᱱᱚᱝᱠᱟ ᱜᱮᱦᱟᱸᱜ ᱠᱚ ᱪᱟᱥ ᱮᱫᱼᱟ ᱦᱳᱭ ᱟᱨ ᱡᱟᱦᱟᱱᱟᱜ ᱚᱱᱠᱟᱱᱟᱜ ᱞᱟᱹᱠᱛᱤ ᱡᱩᱫᱤ ᱟᱹᱵᱤᱱ ᱯᱟᱦᱴᱟ ᱥᱮᱫ ᱠᱷᱚᱱ ᱡᱩᱫᱤ ᱟᱹᱵᱤᱱ ᱥᱩᱥᱟᱹᱨᱤᱭᱟᱹ ᱠᱟᱱ ᱜᱮᱭᱟᱵᱤᱱ ᱡᱩᱫᱤ ᱟᱹᱵᱤᱱ ᱯᱟᱦᱴᱟ ᱥᱮᱫ ᱠᱷᱚᱱ ᱚᱱᱠᱟᱱᱟᱜ ᱦᱩᱭ ᱫᱟᱲᱮᱭᱟᱜᱼᱟ ᱡᱮᱢᱚᱱ ᱟᱛᱳ ᱠᱚ ᱥᱟᱶ ᱩᱛᱱᱟᱹᱣ ᱡᱮᱢᱚᱱ ᱩᱱᱠᱩ ᱱᱟᱯᱟᱭ ᱛᱮ ᱨᱳᱡᱽᱜᱟᱨ ᱠᱚ ᱧᱟᱢ ᱢᱟ ᱟᱨ ᱟᱠᱚᱣᱟᱜ ᱡᱟᱦᱟᱸ ᱜᱷᱟᱨᱚᱸᱡᱽ ᱱᱟᱯᱟᱭ ᱛᱮᱠᱚ ᱪᱟᱞᱟᱣ ᱫᱟᱲᱮᱭᱟᱜ ᱢᱟ ᱱᱚᱝᱠᱟᱱ ᱵᱮᱵᱚᱥᱛᱷᱟ ᱟᱹᱞᱤᱧ ᱞᱤᱧ ᱠᱷᱚᱡᱚᱜᱼᱟ ᱟᱨ ᱟᱯᱮ ᱞᱮᱠᱟᱱ ᱥᱩᱥᱟᱹᱨᱤᱭᱟᱹ ᱠᱚ ᱦᱚᱨ ᱫᱤᱥᱟᱹ ᱩᱫᱩᱜ ᱠᱚ ᱟᱨ ᱱᱚᱣᱟ ᱢᱤᱫᱴᱟᱝ ᱟᱹᱵᱤᱱ ᱱᱚᱣᱟ ᱤᱫᱤ ᱠᱟᱛᱮᱫ ᱢᱤᱫᱴᱟᱱ ᱯᱨᱳᱜᱨᱟᱢ ᱡᱩᱫᱤ ᱟᱛᱳ ᱨᱮ ᱦᱮᱡ ᱠᱟᱛᱮᱫ ᱟᱹᱞᱤᱧ ᱨᱮᱱ ᱡᱟᱦᱟᱸ ᱛᱤᱱᱟᱹᱜ ᱦᱚᱯᱚᱱ ᱠᱚ ᱢᱮᱱᱟᱜ ᱠᱚᱣᱟ ᱱᱩᱠᱩ ᱠᱚ ᱫᱩᱲᱩᱵ ᱢᱤᱫ ᱠᱟᱛᱮᱫ ᱵᱚᱱ ᱵᱟᱰᱟᱭ ᱦᱚᱪᱚ ᱞᱮᱠᱚ ᱠᱷᱟᱱ ᱡᱚᱛᱷᱟᱛᱚᱜᱼᱟ ᱪᱮᱫᱟᱜ ᱥᱮ ᱟᱹᱞᱤᱧᱟᱜ ᱠᱟᱛᱷᱟ ᱫᱚ ᱱᱟᱦᱟᱸᱜ ᱩᱱᱟᱹᱜ ᱵᱟᱝ ᱠᱚ ᱵᱩᱡᱷᱟᱹᱣ ᱫᱟᱲᱮᱭᱟᱜᱼᱟ ᱚᱱᱟ ᱟᱹᱵᱤᱱ ᱚᱠᱛᱚ ᱮᱢ ᱵᱤᱱ ᱟᱨ ᱫᱤᱱ ᱦᱟᱸᱜ ᱴᱷᱟᱹᱶᱠᱟᱹᱭ ᱵᱤᱱ ᱟᱨ ᱚᱱᱟ ᱞᱮᱠᱟᱛᱮ ᱟᱹᱞᱤᱧ ᱨᱮᱱ ᱦᱚᱯᱚᱱ ᱠᱚᱞᱤᱧ ᱞᱟᱹᱭ ᱟᱠᱚᱣᱟ ᱟᱨ ᱢᱤᱫ ᱫᱤᱱ ᱫᱩᱲᱩᱵ ᱠᱟᱛᱮᱫ ᱱᱚᱣᱟ ᱠᱚ ᱪᱮᱛᱟᱱ ᱨᱮ ᱟᱵᱚ ᱵᱚᱱ ᱜᱟᱞᱚᱪᱼᱟ ᱪᱚᱨᱪᱟᱭᱟᱵᱚᱱ ᱡᱚᱦᱟᱨ ᱜᱮ ᱡᱚᱦᱟᱨ ᱜᱮ